ᱫᱩ ᱦᱟᱡᱟᱨ ᱩᱱᱤᱥ ᱨᱮ ᱢᱤᱫᱴᱮᱱ ᱜᱟᱹᱰᱤᱧ ᱦᱟᱛᱟᱣ ᱞᱮᱫᱟ ᱥᱩᱯᱟᱨ ᱦᱩᱱᱰᱟ ᱥᱟᱭᱤᱱ ᱟᱭᱢᱟ ᱫᱤᱱ ᱱᱟᱣᱟ ᱛᱚᱠᱷᱚᱱᱤᱧ ᱦᱟᱛᱟᱣ ᱞᱮᱫᱟ ᱜᱟᱹᱰᱤ ᱠᱤᱥᱛᱤ ᱛᱮ ᱢᱚᱡᱽ ᱜᱮ ᱪᱟᱞᱟᱣᱱᱟ ᱵᱟᱵᱟᱨ ᱟᱹᱲᱟᱹᱭ ᱵᱚᱪᱷᱚᱨ ᱠᱤᱥᱛᱤᱧ ᱫᱚᱦᱚ ᱞᱮᱫᱟ ᱢᱚᱡᱽ ᱜᱮ ᱛᱟᱯᱚᱨᱮ ᱢᱚᱡᱽ ᱜᱮ ᱪᱟᱞᱟᱣᱮᱱ ᱛᱤᱧᱟᱹ ᱠᱤᱥᱛᱤ ᱦᱚᱸ ᱢᱚᱡᱽ ᱜᱤᱧ ᱮᱢᱮᱫ ᱛᱟᱦᱮᱱᱟ ᱠᱤᱥᱛᱤ ᱨᱮᱱᱟᱜ ᱜᱚᱱᱚᱝ ᱛᱟᱦᱮᱸᱞᱮᱱ ᱛᱤᱧᱟᱹ ᱩᱱᱤᱥᱥᱚ ᱢᱤᱫ ᱴᱟᱠᱟ ᱛᱤᱧ ᱛᱟᱞᱦᱮ ᱱᱟᱯᱟᱭ ᱜᱮ ᱜᱟᱹᱰᱤ ᱵᱟᱜᱟᱣ ᱦᱚᱸ ᱥᱟᱨᱵᱷᱤᱥᱤᱝ ᱛᱟᱦᱮᱸᱞᱮᱱᱟ ᱪᱷᱚ ᱢᱟᱥ ᱚᱱᱟᱧ ᱤᱫᱤᱭᱟᱫᱮ ᱛᱟᱦᱮᱱᱟ ᱢᱚᱡᱽ ᱜᱮ ᱪᱟᱞᱟᱣᱮᱱ ᱛᱤᱧᱟᱹ ᱱᱟᱯᱟᱭ ᱜᱮ ᱦᱮᱱᱟᱜ ᱛᱤᱧᱟᱹ ᱜᱟᱹᱰᱤ ᱦᱚᱸ ᱵᱟᱠᱚ ᱴᱟᱭᱟᱨ ᱦᱚᱸ ᱵᱟᱠᱚ ᱯᱟᱞᱴᱟᱣᱟᱜ ᱛᱤᱧᱟᱹ ᱪᱮᱫ ᱦᱚᱸ ᱵᱟᱝ ᱮᱠᱷᱚᱱ ᱦᱚᱸ ᱢᱚᱡᱽ ᱜᱮ ᱜᱟᱹᱰᱤ ᱫᱚ ᱛᱟᱦᱮᱸ ᱠᱟᱱ ᱛᱤᱧᱟᱹ ᱡᱟ ᱥᱟᱨᱵᱷᱤᱥᱤᱝ ᱨᱮᱜᱮ ᱢᱚᱡᱽ ᱜᱮ ᱱᱟᱯᱟᱭ ᱛᱮᱜᱮ ᱜᱟᱹᱰᱤ ᱫᱚ ᱪᱟᱞᱟᱜ ᱠᱟᱱ ᱛᱤᱧᱟᱹ ᱮᱠᱷᱚᱱ ᱛᱤᱱᱟᱹᱜ ᱫᱤᱱ ᱢᱚᱡᱽ ᱛᱟᱦᱮᱱ ᱛᱤᱧ ᱤᱱᱟᱹ ᱛᱮᱜᱮ ᱱᱟᱯᱟᱭ ᱱᱚᱣᱟ ᱛᱤᱱᱟᱹᱜ ᱫᱤᱱᱤᱧ ᱛᱟᱦᱮᱱ ᱤᱧ ᱤᱱᱟᱹᱜ ᱫᱤᱱ ᱚᱱᱟ ᱜᱟᱹᱰᱤ ᱫᱚ ᱵᱟᱝ ᱟᱲᱟᱜᱟᱹᱧ ᱥᱮ ᱵᱟᱝᱤᱧ ᱟᱹᱠᱷᱨᱤᱧᱟ ᱱᱮᱛᱟᱨ ᱫᱚ ᱚᱱᱟ ᱜᱟᱹᱰᱤ ᱨᱮᱱᱟᱜ ᱫᱚ ᱢᱟᱭᱟ ᱞᱟᱜᱟᱣᱟᱹᱫᱤᱧᱟ ᱢᱚᱡᱽ ᱜᱮ ᱛᱟᱦᱮᱸ ᱠᱟᱛᱮ ᱜᱮ ᱚᱱᱟ ᱫᱚᱧ ᱥᱟᱨᱟ ᱡᱤᱵᱚᱱ ᱥᱨᱤᱛᱤ ᱞᱮᱠᱟᱧ ᱫᱤᱥᱟᱹ ᱠᱟᱛᱤᱧᱟ ᱚᱱᱟ ᱜᱟᱹᱰᱤᱧ ᱢᱟᱱᱮ ᱮᱴᱟᱜ ᱜᱟᱹᱰᱤᱧ ᱦᱟᱛᱟᱣ ᱨᱮᱦᱚᱸ ᱚᱱᱟ ᱜᱟᱹᱰᱤ ᱫᱚ ᱞᱟᱠᱤ ᱜᱟᱹᱰᱤ ᱠᱟᱱ ᱛᱤᱧᱟᱹ ᱯᱷᱟᱥ ᱡᱤᱵᱚᱱ ᱨᱤᱧ ᱦᱟᱛᱟᱣ ᱞᱮᱫᱟ ᱢᱤᱫᱴᱮᱱ ᱥᱚᱠ ᱠᱟᱛᱮ ᱢᱤᱫᱴᱮᱱ ᱜᱟᱹᱰᱤ ᱚᱱᱟᱜᱤᱧ ᱦᱟᱛᱟᱣ ᱞᱮᱫᱟ ᱠᱟᱭᱮᱱ ᱨᱮᱢᱟ ᱟᱭᱢᱟ ᱜᱮ ᱥᱚᱠ ᱛᱟᱵᱚᱱ ᱛᱟᱦᱮᱱ ᱛᱟᱵᱚᱱᱟ ᱢᱟᱱᱮ ᱠᱟᱹᱴᱤᱡ ᱠᱟᱹᱴᱤᱡ ᱡᱤᱱᱤᱥ ᱨᱮᱱᱟᱜ ᱟᱵᱚ ᱨᱮᱸᱜᱮᱡ ᱦᱚᱲ ᱫᱚ ᱚᱱᱟ ᱥᱚᱠ ᱵᱟᱝ ᱪᱟᱵᱟᱜ ᱛᱟᱵᱚᱱᱟ ᱚᱱᱟ ᱛᱮᱜᱮ ᱚᱱᱟ ᱫᱚ ᱯᱷᱟᱥᱴᱮ ᱞᱟᱭᱤᱵᱽ ᱨᱮ ᱱᱚᱣᱟ ᱡᱤᱱᱤᱥ ᱫᱚ ᱦᱩᱭ ᱞᱮᱱ ᱛᱤᱧᱟᱹ ᱜᱚᱴᱟ ᱛᱮᱜᱮᱧ ᱮᱠᱷᱚᱱ ᱦᱚᱸ ᱢᱮᱱᱟᱜ ᱜᱮᱭᱟ ᱫᱚᱦᱚ ᱛᱤᱧ ᱛᱟᱦᱮᱱ ᱛᱤᱧ ᱛᱤᱱᱟᱹᱜ ᱫᱤᱱᱤᱧ ᱨᱟᱹᱯᱩᱫ ᱠᱟᱛᱮ ᱦᱚᱸ ᱢᱟᱱᱮ ᱜᱤᱫᱽᱨᱟᱹ ᱠᱚ ᱞᱟᱹᱴᱩᱜ ᱨᱮᱦᱚᱸᱧ ᱯᱟᱞᱴᱟᱣ ᱨᱮᱦᱚᱸ ᱮᱴᱟᱜ ᱜᱟᱹᱰᱤᱧ ᱦᱟᱛᱟᱣᱟ ᱚᱱᱟ ᱫᱮ ᱛᱟᱦᱮᱱ ᱛᱤᱧ ᱜᱮᱭᱟ ᱱᱮᱛᱟᱨ ᱫᱚ